ᱟᱞᱮ ᱫᱚ ᱩᱱᱠᱩ ᱠᱚᱞᱮ ᱟᱹᱥᱩᱞ ᱵᱟᱲᱟ ᱠᱟᱜ ᱠᱚ ᱩᱱᱠᱩ ᱠᱚᱫᱚ ᱟᱹᱛᱩ ᱠᱚᱨᱮᱜ ᱜᱮᱞᱮ ᱦᱟᱛᱟᱣ ᱠᱚᱣᱟ ᱩᱱᱠᱩ ᱯᱟᱹᱭᱠᱟᱹᱨᱤ ᱠᱚ ᱦᱤᱡᱩᱜᱼᱟ ᱯᱟᱹᱭᱠᱟᱹᱨᱤ ᱠᱚᱞᱮ ᱢᱮᱛᱟᱣ ᱠᱚᱣᱟ ᱢᱤᱫᱴᱮᱱ ᱢᱮᱨᱚᱢ ᱟᱹᱜᱩ ᱟᱹᱧ ᱢᱮ ᱢᱮᱨᱚᱢ ᱠᱚ ᱟᱹᱜᱩ ᱠᱚᱣᱟ ᱦᱟᱛᱟᱣ ᱟᱠᱚ ᱛᱤᱱ ᱦᱟᱡᱟᱨ ᱥᱟᱲᱮ ᱛᱤᱱ ᱦᱟᱡᱟᱨ ᱚᱱᱠᱟ ᱠᱚ ᱦᱟᱛᱟᱣᱟ ᱟᱨ ᱩᱱᱠᱩ ᱠᱷᱚᱱ ᱜᱮᱞᱮ ᱵᱟᱹᱰ ᱠᱚᱣᱟ ᱦᱚᱯᱚᱱᱚᱜᱼᱟᱠᱚ ᱦᱮᱸ ᱟᱨ ᱱᱩᱠᱩ ᱥᱩᱠᱨᱤ ᱫᱚ ᱱᱚᱸᱰᱮ ᱵᱟᱡᱟᱨ ᱥᱮᱫ ᱠᱷᱚᱱ ᱞᱮ ᱟᱹᱜᱩ ᱠᱟᱜ ᱠᱚᱣᱟ ᱥᱩᱠᱨᱤ ᱫᱚ ᱵᱟᱡᱟᱨ ᱨᱮᱠᱚ ᱧᱟᱢᱚᱜᱼᱟ ᱳᱭ ᱩᱱᱠᱩ ᱠᱚ ᱫᱟᱢᱚᱜ ᱜᱮᱭᱟ ᱟᱹᱲᱟᱹᱭ ᱦᱟᱡᱟᱨ ᱥᱟᱲᱮ ᱛᱤᱱ ᱦᱟᱡᱟᱨ ᱚᱱᱠᱟ ᱢᱤᱫᱴᱮᱱ ᱢᱤᱫᱴᱮᱱ ᱯᱟᱹᱴᱷᱤ ᱥᱩᱠᱨᱤ ᱫᱚ ᱟᱹᱲᱟᱹᱭ ᱦᱟᱡᱟᱨ ᱠᱩᱰᱩ ᱥᱩᱠᱨᱤ ᱠᱷᱟᱱ ᱫᱚ ᱥᱟᱲᱮ ᱛᱤᱱ ᱦᱟᱡᱟᱨ ᱚᱱᱠᱟ ᱠᱟᱛᱮᱜ ᱞᱮ ᱟᱹᱜᱩ ᱠᱚᱣᱟ ᱟᱨ ᱥᱤᱢ ᱠᱚᱞᱮ ᱦᱟᱛᱟᱣ ᱠᱚᱣᱟ ᱟᱹᱛᱩ ᱠᱚᱨᱮ ᱜᱮᱞᱮ ᱦᱟᱛᱟᱣ ᱠᱚᱣᱟ ᱳᱭ ᱫᱩᱥᱚ ᱛᱤᱱᱥᱚ ᱴᱟᱠᱟ ᱜᱮᱰᱮ ᱠᱚᱦᱚᱸ ᱩᱱᱠᱩ ᱠᱚ ᱟᱹᱜᱩ ᱠᱚᱣᱟ ᱟᱹᱠᱷᱨᱤᱧ ᱚᱸᱰᱮ ᱠᱷᱚᱱ ᱜᱮᱞᱮ ᱟᱹᱜᱩ ᱠᱚᱣᱟ ᱦᱟᱛᱟᱣ ᱠᱚᱣᱟᱞᱮ ᱩᱱᱠᱩ ᱠᱚ ᱡᱟᱜᱮ ᱠᱚ ᱦᱟᱨᱟᱣ ᱵᱟᱲᱟᱜᱼᱟ ᱡᱟ ᱜᱮᱞᱮ ᱦᱟᱹᱠᱩ ᱞᱮ ᱟᱹᱠᱷᱨᱤᱧ ᱠᱚᱣᱟ ᱡᱟᱜᱮ ᱢᱳᱴᱟᱢᱩᱴᱤ ᱡᱟᱜᱮ ᱳᱭ ᱴᱩᱠᱤ ᱴᱟᱠᱤ ᱞᱮ ᱟᱹᱠᱷᱨᱤᱧ ᱠᱚᱣᱟ ᱡᱟᱜᱮ ᱦᱩᱭᱩᱜ ᱛᱟᱞᱮᱭᱟ